ᱤᱧᱫᱚ ᱠᱤᱨᱠᱮᱴ ᱟᱨ ᱯᱷᱩᱴᱵᱚᱞᱤᱧ ᱜᱟᱛᱮ ᱵᱟᱲᱟᱭ ᱜᱮᱭᱟ ᱛᱚ ᱯᱷᱩᱴᱵᱚᱞᱫᱚ ᱟᱹᱰᱤ ᱵᱮᱥᱤᱧ ᱵᱩᱡᱷᱟᱹᱣᱛᱮ ᱯᱷᱩᱴᱵᱚᱞᱜᱤᱧ ᱜᱟᱛᱮ ᱵᱟᱲᱟᱭᱟ ᱟᱨ ᱯᱷᱩᱴᱵᱚᱞᱫᱚ ᱞᱮ ᱯᱨᱮᱠᱴᱤᱥᱚᱜᱼᱟ ᱥᱮᱛᱟᱜ ᱨᱮᱞᱮ ᱵᱮᱨᱮᱫᱚᱜᱼᱟ ᱥᱟᱲᱮ ᱪᱟᱨ ᱵᱟᱡᱮ ᱵᱮᱨᱮᱫ ᱠᱟᱛᱮᱫ ᱞᱮ ᱫᱟᱹᱲᱧᱚᱜᱟ ᱫᱟᱹᱲ ᱠᱟᱛᱮᱫ ᱱᱟᱥᱮᱭᱟᱜ ᱞᱮ ᱵᱮᱭᱟᱢᱧᱚᱜᱟ ᱱᱟᱥᱮᱭᱟᱜ ᱛᱟᱯᱚᱨ ᱵᱚᱞᱠᱚᱞᱮ ᱛᱷᱤᱭᱟᱹ ᱵᱟᱲᱟᱭᱟ ᱯᱮ ᱛᱷᱤᱭᱟᱹ ᱵᱟᱲᱟ ᱠᱟᱛᱮ ᱱᱟᱥᱮᱭᱟᱜ ᱜᱮᱢ ᱯᱞᱮ ᱞᱮ ᱜᱮᱢ ᱯᱞᱮᱭᱟ ᱜᱟᱛᱮᱜ ᱠᱚᱰᱨᱟ ᱞᱮ ᱜᱟᱛᱮᱞᱮᱱ ᱠᱷᱟᱱ ᱥᱮ ᱡᱷᱟᱹᱞ ᱡᱷᱟᱹᱞᱠᱚ ᱠᱚ ᱤᱫᱤᱞᱮᱭᱟ ᱟᱨ ᱜᱟᱛᱮᱜ ᱜᱮᱢ ᱯᱞᱮᱠᱚ ᱦᱩᱭ ᱵᱟᱲᱟ ᱠᱟᱛᱮᱫ ᱱᱟᱥᱮᱭᱟᱜ ᱞᱮ ᱵᱮᱭᱟᱢ ᱧᱚᱜᱚᱼᱟ